ᱟᱵᱚ ᱥᱟᱱᱛᱟᱲ ᱦᱚᱯᱚᱱᱟᱜ ᱞᱟᱠᱪᱟᱨ ᱫᱚ ᱦᱩᱭᱩᱜ ᱠᱟᱱᱟ ᱡᱮᱢᱚᱱ ᱵᱟᱦᱟ ᱥᱚᱦᱨᱟᱭ ᱛᱟᱨᱯᱚᱨᱮ ᱯᱟᱛᱟ ᱟᱨᱦᱚᱸ ᱚᱠᱚᱭ ᱠᱚ ᱚᱲᱟᱜ ᱨᱮ ᱫᱚ ᱟᱨᱦᱚᱸ ᱱᱚᱵᱟᱱ ᱠᱚ ᱥᱮ ᱦᱩᱲᱩ ᱨᱚᱦᱚᱭ ᱞᱟᱦᱟᱨᱮ ᱯᱩᱡᱟᱹ ᱦᱩᱭᱩᱜ ᱠᱟᱱᱟ ᱚᱲᱟᱜ ᱨᱮ ᱚᱱᱟᱠᱚ ᱦᱩᱭᱩᱜ ᱠᱟᱱᱟ ᱟᱵᱚᱣᱟᱜ ᱠᱟᱞᱪᱟᱨ ᱛᱳ ᱱᱚᱣᱟ ᱠᱚ ᱟᱵᱚᱣᱟᱜ ᱠᱟᱞᱪᱟᱨ ᱪᱮᱫ ᱞᱟᱹᱜᱤᱫ ᱵᱚᱱ ᱯᱟᱞᱚᱱᱫᱟ ᱟᱵᱚ ᱟᱵᱚᱣᱟᱜ ᱠᱟᱞᱪᱟᱨ ᱦᱚᱸ ᱦᱩᱭᱩᱜ ᱠᱟᱱᱟ ᱟᱹᱰᱤ ᱤᱭᱟᱹ ᱨᱟᱹᱥᱠᱟᱹ ᱨᱮᱱᱟᱜ ᱠᱟᱞᱪᱟᱨ ᱟᱹᱣᱨᱤ ᱟᱹᱰᱤ ᱨᱟᱹᱥᱠᱟᱹ ᱨᱮᱱᱟᱜ ᱠᱟᱞᱪᱟᱨ ᱠᱟᱱᱟ ᱟᱵᱚᱣᱟᱜ ᱠᱟᱞᱪᱟᱨ ᱫᱚ ᱛᱚ ᱟᱵᱚ ᱡᱟᱛᱮ ᱱᱚᱣᱟ ᱟᱵᱚᱨᱮᱱ ᱤᱭᱟᱹ ᱠᱚ ᱜᱩᱨᱩ ᱠᱚ ᱜᱩᱨᱩ ᱠᱚ ᱢᱮᱱᱟᱜ ᱠᱚ ᱱᱩᱠᱩ ᱠᱚᱵᱚᱱ ᱡᱟᱛᱮ ᱵᱚᱱ ᱥᱟᱵ ᱫᱚᱦᱚ ᱫᱟᱲᱮᱭᱟᱠᱚ ᱡᱮᱭᱥᱮ ᱮᱱᱛᱮᱫ ᱟᱵᱚᱣᱟᱜ ᱱᱚᱣᱟ ᱫᱚ ᱢᱤᱫᱴᱮᱱ ᱠᱟᱞᱪᱟᱨ ᱠᱟᱱᱟ ᱡᱮᱢᱚᱱ ᱫᱤᱠᱩᱣᱟᱜ ᱢᱤᱫᱴᱮᱱ ᱠᱟᱞᱪᱟᱨ ᱛᱟᱦᱮᱱᱟ ᱟᱵᱚ ᱦᱚᱲᱟᱜ ᱦᱚᱸ ᱚᱱᱠᱟᱜᱮ ᱠᱟᱞᱪᱟᱨ ᱢᱮᱱᱟᱜᱼᱟ ᱚᱠᱚᱭ ᱠᱚ ᱚᱠᱟ ᱫᱷᱚᱨᱢᱚ ᱨᱮᱱ ᱢᱮᱱᱟᱜ ᱠᱚᱣᱟ ᱩᱱᱠᱩ ᱨᱮᱱ ᱩᱱᱠᱩ ᱩᱱᱠᱩ ᱵᱚᱸᱜᱟ ᱢᱮᱱᱟᱜ ᱠᱚᱣᱟ ᱩᱱᱠᱩ ᱦᱚᱸᱠᱚ ᱯᱩᱡᱟᱹ ᱟᱠᱚ ᱠᱟᱱᱟ ᱯᱩᱡᱟᱹ ᱟᱠᱚ ᱠᱟᱱᱟ ᱠᱚ ᱚᱱᱠᱟ ᱥᱚᱦᱨᱟᱭ ᱨᱮ ᱛᱟᱨᱯᱚᱨᱮ ᱦᱚᱞᱤ ᱵᱟᱦᱟᱨᱮ ᱯᱟᱛᱟ ᱨᱮᱠᱚ ᱯᱩᱡᱟᱹᱣ ᱟᱠᱚ ᱠᱟᱱᱟ ᱟᱨᱦᱚᱸ ᱚᱲᱟᱜ ᱠᱚᱨᱮᱫ ᱡᱩᱫᱤ ᱡᱟᱦᱟᱱᱟᱜ ᱯᱩᱡᱟᱹ ᱴᱩᱡᱟᱹ ᱦᱩᱭᱩᱜ ᱠᱷᱟᱱ ᱩᱱ ᱡᱚᱠᱷᱚᱱ ᱠᱚ ᱯᱩᱡᱟᱹ ᱟᱠᱚ ᱠᱟᱱᱟ ᱥᱮ ᱟᱵᱚ ᱥᱚᱦᱨᱟᱭ ᱦᱩᱭᱩᱜ ᱠᱟᱱᱟ ᱟᱹᱰᱤ ᱨᱟᱹᱥᱠᱟᱹ ᱨᱮᱱᱟᱜ ᱢᱤᱫᱴᱮᱱ ᱯᱚᱨᱚᱵᱽ ᱥᱚᱦᱨᱟᱭ ᱨᱮ ᱟᱵᱚ ᱯᱮᱲᱟ ᱠᱚᱠᱚ ᱦᱤᱡᱩᱜ ᱠᱟᱱᱟ ᱠᱚ ᱮᱱᱮᱡ ᱥᱮᱨᱮᱧ ᱦᱩᱭᱩᱜ ᱠᱟᱱᱟ ᱟᱹᱰᱤ ᱨᱟᱹᱥᱠᱟᱹ ᱦᱩᱭᱩᱜ ᱠᱟᱱᱟ ᱩᱱ ᱡᱚᱠᱷᱚᱱ ᱜᱮᱵᱚᱱ ᱧᱟᱯᱟᱢᱚᱜ ᱠᱟᱱᱟ ᱯᱮᱲᱟ ᱠᱚ ᱦᱤᱡᱩᱜ ᱠᱟᱱᱟ ᱠᱚ ᱩᱱ ᱡᱚᱠᱷᱚᱱ ᱜᱮᱵᱚᱱ ᱧᱟᱯᱟᱢᱚᱜ ᱠᱟᱱᱟ ᱵᱟᱠᱷᱟᱱ ᱢᱟ ᱮᱢᱱᱤ ᱮᱢᱱᱤ ᱡᱚᱫᱤ ᱡᱟᱦᱟᱱᱟᱜ ᱵᱟᱝ ᱦᱩᱭ ᱞᱮᱱᱠᱷᱟᱱ ᱟᱨ ᱪᱮᱫ ᱠᱚ ᱦᱮᱡ ᱞᱮᱱᱠᱷᱟᱱ ᱟᱨ ᱪᱮᱫ ᱠᱚ ᱦᱮᱡ ᱞᱮᱱᱠᱷᱟᱱ ᱩᱱᱟᱹᱜ ᱨᱟᱹᱥᱠᱟᱹ ᱦᱚᱸ ᱵᱟᱝ ᱦᱩᱭᱩᱜᱼᱟ ᱥᱮ ᱩᱱᱟᱹᱜ ᱵᱟᱠᱚ ᱢᱮᱱᱟᱠᱚ ᱢᱮᱱᱟ ᱦᱮᱸ ᱪᱮᱫ ᱦᱚᱸ ᱵᱟᱝ ᱦᱩᱭᱩᱜ ᱠᱟᱱᱟ ᱪᱮᱫᱟᱞᱮ ᱪᱟᱞᱟᱣ ᱠᱟᱛᱮᱜ ᱫᱚ ᱞᱟᱹᱭᱟ ᱛᱟᱨᱯᱚᱨᱮ ᱵᱟᱦᱟ ᱵᱟᱦᱟ ᱯᱚᱨᱚᱵᱽ ᱨᱮ ᱵᱟᱦᱟ ᱨᱮᱦᱚᱸ ᱵᱟᱦᱟ ᱨᱮᱦᱚᱸ ᱟᱭᱢᱟ ᱦᱩᱭᱩᱜᱼᱟ ᱵᱟᱦᱟᱨᱮ ᱡᱟᱦᱮᱨ ᱨᱮᱠᱚ ᱯᱩᱡᱟᱹᱭᱟᱠᱚ ᱡᱟᱦᱮᱨ ᱵᱚᱸᱜᱟ ᱠᱚ ᱯᱩᱡᱟᱹ ᱟᱭᱟᱠᱚ ᱚᱸᱰᱮ ᱠᱷᱚᱱ ᱵᱟᱦᱟ ᱠᱚ ᱟᱹᱜᱩᱭᱟ ᱚᱲᱟᱜ ᱛᱮ ᱛᱟᱨᱯᱚᱨᱮ ᱠᱟᱴᱟ ᱠᱚᱠᱚ ᱟᱹᱨᱩᱵᱚᱜᱼᱟ ᱡᱟᱦᱟᱸ ᱩᱱᱠᱩ ᱡᱟᱦᱟᱸ ᱟᱵᱚ ᱢᱮᱱᱟᱜ ᱠᱚ ᱞᱟᱹᱴᱩ ᱦᱚᱯᱚᱱ ᱵᱟ ᱢᱟᱨᱟᱝ ᱵᱟ ᱛᱟᱞᱟᱵᱟ ᱫᱟᱫᱟ ᱛᱟᱠᱚ ᱩᱱᱠᱩ ᱠᱚ ᱠᱟᱴᱟ ᱠᱚ ᱟᱹᱨᱩᱵᱚᱜᱼᱟ ᱵᱟᱦᱟ ᱠᱚᱜᱼᱟ ᱠᱚ ᱢᱚᱡᱽ ᱜᱮ ᱚᱱᱟᱜᱮ ᱦᱩᱭᱩᱜᱚᱜ ᱠᱟᱱᱟ ᱦᱩᱭᱩᱜ ᱠᱟᱱᱟ ᱟᱵᱚᱣᱟᱜ ᱵᱟᱦᱟ ᱯᱚᱨᱚᱵᱽ ᱨᱮᱱᱟᱜ ᱱᱤᱭᱚᱢ ᱫᱚ ᱛᱟᱨᱯᱚᱨᱮ ᱦᱩᱭᱩᱜ ᱠᱟᱱᱟ ᱯᱟᱛᱟ ᱯᱚᱨᱚᱵᱽ ᱯᱟᱛᱟ ᱯᱚᱨᱚᱵᱽ ᱨᱮᱫᱚ ᱯᱟᱛᱟ ᱯᱚᱨᱚᱵᱽ ᱨᱮ ᱯᱟᱛᱟ ᱵᱚᱸᱜᱟ ᱠᱚ ᱯᱩᱡᱟᱹ ᱟᱭ ᱠᱟᱱᱟ ᱟᱨᱦᱚᱸ ᱟᱭᱢᱟ ᱦᱚᱲᱠᱚ ᱦᱤᱡᱩᱜ ᱠᱟᱱᱟ ᱢᱮᱞᱟ ᱢᱮᱞᱟ ᱦᱩᱭᱩᱜ ᱠᱟᱱᱟ ᱟᱹᱰᱤᱜᱟᱱ ᱦᱚᱲ ᱠᱚ ᱡᱟᱣᱨᱟᱜ ᱠᱟᱱᱟ ᱟᱨ ᱠᱚ ᱤᱭᱟᱹᱭ ᱫᱟᱠᱚ ᱯᱩᱡᱟᱹᱭ ᱫᱟᱠᱚ ᱟᱭᱢᱟ ᱦᱚᱲ ᱢᱤᱞᱮ ᱛᱮᱠᱚ ᱯᱩᱡᱟᱹᱭ ᱫᱟᱠᱚ ᱚᱱᱟ ᱯᱟᱛᱟ ᱢᱮᱞᱟ ᱫᱚ ᱟᱨᱦᱚᱸ ᱟᱭᱢᱟ ᱦᱚᱲ ᱠᱚ ᱦᱤᱡᱩᱜ ᱠᱟᱱᱟ ᱚᱠᱚᱭ ᱠᱚᱫᱚ ᱠᱚ ᱮᱱᱮᱡᱚᱜ ᱠᱟᱱᱟ ᱠᱚᱢᱯᱤᱴᱤᱥᱮᱱ ᱦᱩᱭᱩᱜ ᱠᱟᱱᱟ ᱚᱠᱟ ᱠᱚᱨᱮ ᱫᱚ ᱚᱱᱟ ᱞᱟᱹᱜᱤᱫ ᱛᱮᱜᱮ ᱦᱚᱲ ᱵᱚ ᱦᱚᱲ ᱵᱚᱱ ᱡᱟᱣᱨᱟᱜ ᱠᱟᱱᱟ ᱟᱨᱵᱚᱱ ᱧᱟᱯᱟᱢᱚᱜ ᱠᱟᱱᱟ ᱥᱟᱹᱜᱟᱹᱭ ᱵᱚᱱ ᱪᱮᱫ ᱮᱫᱟ ᱚᱠᱚᱭ ᱚᱠᱚᱭᱟᱜ ᱥᱟᱹᱜᱟᱹᱭ ᱪᱮᱫ ᱞᱮᱠᱟ ᱚᱱᱟ ᱠᱚᱵᱚᱱ ᱪᱮᱫ ᱮᱫᱟ ᱚᱱᱟᱛᱮ ᱚᱱᱟᱛᱮ ᱱᱚᱣᱟ ᱠᱚ ᱯᱚᱨᱚᱵᱽ ᱟᱪᱟᱨ ᱟᱪᱟᱨ ᱤᱭᱟᱹ ᱫᱚ ᱟᱹᱰᱤ ᱡᱩᱨᱩᱨᱤ ᱜᱮᱭᱟ ᱟᱵᱚ ᱥᱟᱶᱛᱟ ᱤᱭᱟᱹ ᱨᱮᱫᱚ ᱥᱮ ᱥᱟᱶᱛᱟ ᱨᱮᱦᱚᱸ ᱥᱮ ᱮᱴᱟᱜ ᱤᱭᱟᱹ ᱨᱮᱱ ᱦᱚᱸ ᱵᱟᱝᱜᱟᱞᱤ ᱠᱚ ᱢᱮᱱᱟᱜ ᱠᱚᱣᱟ ᱩᱱᱠᱩ ᱠᱷᱟᱹᱛᱤᱨ ᱦᱚᱸ ᱩᱱᱠᱩ ᱠᱚ ᱧᱟᱯᱟᱢᱚᱜ ᱠᱟᱱᱟ ᱠᱚ ᱟᱵᱚ ᱦᱚᱸᱵᱚᱱ ᱧᱟᱯᱟᱢᱚᱜ ᱠᱟᱱᱟ ᱟᱹᱰᱤᱜᱟᱱ ᱜᱮ ᱨᱟᱹᱥᱠᱟᱹ ᱦᱩᱭᱩᱜ ᱠᱟᱱᱟ